ᱤᱧ ᱫᱚ ᱡᱚᱛᱚ ᱞᱮᱠᱟᱱ ᱠᱚᱜᱮᱧ ᱠᱩᱥᱤᱭᱟᱠᱚᱣᱟ ᱟᱞᱮ ᱫᱤᱥᱚᱢ ᱨᱮᱱᱟᱜ ᱫᱟᱜ ᱠᱚ ᱩᱱᱟᱹᱜ ᱵᱟᱭ ᱥᱚᱣᱟ ᱚᱱᱟ ᱛᱮ ᱟᱨ ᱠᱚᱣᱟᱜ ᱩᱱᱟᱹᱜ ᱫᱚ ᱵᱟᱠᱚ ᱦᱟᱹᱠᱩᱜᱼᱟ ᱟᱥᱟᱲ ᱥᱟᱱ ᱵᱚᱸᱜᱟ ᱡᱷᱚᱢᱼᱡᱷᱚᱢᱮᱭ ᱫᱟᱜᱟ ᱫᱟᱜ ᱡᱟᱹᱲᱤ ᱛᱮ ᱵᱟᱹᱫᱽᱼᱵᱟᱹᱭᱦᱟᱹᱲ ᱠᱚ ᱯᱮᱨᱮᱡᱚᱜᱼᱟ ᱟᱨ ᱠᱚ ᱥᱟᱱᱟᱢ ᱜᱮ ᱦᱟᱹᱠᱩ ᱠᱚᱫᱚ ᱰᱷᱮᱹᱨ ᱫᱷᱟᱨᱟ ᱞᱮ ᱥᱟᱵᱽ ᱠᱚᱣᱟ ᱯᱩᱴᱷᱤ ᱦᱟᱹᱠᱩ ᱠᱚ ᱰᱟᱹᱲᱠᱟᱹ ᱦᱟᱹᱠᱩ ᱠᱚ ᱞᱮ ᱥᱟᱵᱽ ᱠᱚᱣᱟ ᱡᱮᱢᱚᱱ ᱦᱟᱹᱠᱩ ᱠᱚᱦᱚᱸ ᱞᱮ ᱥᱟᱵᱽ ᱵᱟᱲᱟ ᱠᱚᱜᱮᱭᱟ ᱤᱧ ᱫᱚ ᱡᱟᱹᱥᱛᱤ ᱜᱟᱱ ᱤᱪᱟᱹᱜ ᱦᱟᱹᱠᱩᱧ ᱠᱩᱥᱤᱭᱟᱠᱚᱣᱟ ᱩᱱᱠᱩ ᱦᱟᱹᱠᱩ ᱫᱚ ᱵᱟᱹᱫ ᱵᱟᱹᱭᱦᱟᱹᱲ ᱯᱮᱨᱮᱡᱽ ᱡᱚᱠᱷᱚᱱ ᱦᱚᱸ ᱩᱱᱟᱹᱜ ᱩᱱᱟᱹᱜ ᱫᱚ ᱵᱟᱠᱚ ᱧᱟᱢᱚᱜᱼᱟ ᱡᱚᱢ ᱥᱟᱱᱟ ᱞᱮᱠᱷᱟᱱ ᱞᱮᱫᱟᱯᱟᱠᱩᱲ ᱦᱟᱴ ᱠᱷᱚᱱ ᱞᱮ ᱠᱤᱨᱤᱧ ᱟᱹᱜᱩ ᱠᱚᱣᱟ ᱟᱨᱞᱮ ᱡᱚᱢ ᱠᱚᱣᱟ ᱟᱨ ᱤᱧ ᱫᱚ ᱯᱩᱴᱷᱤ ᱦᱟᱹᱠᱩ ᱠᱚᱜᱮ ᱡᱟᱹᱥᱛᱤᱧ ᱥᱟᱵᱽ ᱠᱚᱣᱟ ᱩᱱᱠᱩ ᱫᱚ ᱰᱷᱮᱹᱨ ᱫᱷᱟᱨᱟ ᱠᱚ ᱵᱟᱹᱭᱦᱟᱹᱲ ᱠᱚᱨᱮ ᱦᱚᱸᱠᱚ ᱧᱟᱢᱚᱜᱼᱟ ᱡᱚᱛᱚ ᱞᱮᱠᱟᱱ ᱦᱟᱹᱠᱩ ᱠᱚᱜᱮ ᱞᱮ ᱥᱟᱵᱽ ᱠᱚᱣᱟ ᱟᱞᱮ ᱫᱚ ᱠᱳᱭ ᱦᱟᱹᱠᱩ ᱜᱮ ᱠᱳᱭ ᱦᱟᱹᱠᱩ ᱠᱚᱜᱮ ᱞᱮ ᱡᱚᱢ ᱵᱟᱲᱟ ᱠᱚᱣᱟ ᱩᱱᱠᱩ ᱫᱚ ᱛᱤᱥ ᱴᱟᱠᱟ ᱯᱩᱣᱟᱹ ᱠᱚ ᱧᱟᱢᱚᱜᱼᱟ ᱟᱨ ᱩᱱᱠᱩ ᱟᱹᱰᱤ ᱜᱮ ᱡᱟᱹᱱᱩᱢ ᱛᱟᱦᱮᱢᱱ ᱛᱟᱠᱚᱣᱟ ᱛᱟᱦᱮᱱᱟ